ᱡᱮᱢᱚᱱ ᱥᱚᱦᱨᱟᱭ ᱯᱚᱨᱚᱵᱽ ᱞᱟᱹᱜᱤᱫ ᱫᱚ ᱥᱟᱯᱲᱟᱜ ᱟᱞᱮ ᱢᱟᱲᱟᱝ ᱠᱷᱚᱡ ᱜᱮ ᱡᱮᱨᱮᱲ ᱡᱟᱴᱟᱜ ᱦᱟᱥᱟᱛᱮ ᱡᱮᱨᱮᱲ ᱡᱟᱴᱟ ᱯᱚᱛᱟᱣ ᱞᱩᱰᱟᱹ ᱵᱟᱲᱟ ᱥᱚᱦᱨᱟᱭ ᱨᱮᱫᱚ ᱟᱨ ᱤᱱᱟᱹ ᱯᱚᱨᱮ ᱱᱟᱣᱟ ᱴᱩᱠᱩᱡ ᱠᱚᱞᱮ ᱦᱟᱛᱟᱣ ᱟᱹᱜᱩᱭᱟ ᱚᱱᱟᱨᱮ ᱪᱚᱰᱚᱨ ᱦᱟᱺᱰᱤ ᱠᱚ ᱫᱚᱦᱚ ᱵᱟᱲᱟ ᱠᱟᱛᱮ ᱥᱚᱦᱨᱟᱭ ᱞᱟᱹᱜᱤᱫ ᱦᱟᱺᱰᱤ ᱞᱮ ᱫᱚᱦᱚᱭᱟ ᱪᱚᱰᱚᱨ ᱦᱟᱺᱰᱤ ᱚᱲᱟᱜ ᱨᱮ ᱢᱤᱫᱴᱟᱝ ᱪᱚᱰᱚᱨᱟᱞᱮ ᱟᱨ ᱜᱟᱹᱭ ᱟᱲᱟᱜ ᱦᱤᱞᱳᱜ ᱢᱤᱫᱴᱟᱹᱝ ᱤᱭᱟᱹ ᱜᱳᱲᱟ ᱨᱮ ᱪᱚᱰᱚᱨᱟᱞᱮ ᱟᱨ ᱤᱱᱟᱹ ᱯᱚᱨᱮ ᱜᱟᱹᱭ ᱠᱚᱞᱮ ᱪᱩᱢᱟᱹᱲᱟ ᱠᱚᱣᱟ ᱤᱱᱟᱹ ᱯᱚᱨᱮ ᱚᱞ ᱟᱞᱮ ᱚᱞ ᱛᱮᱞᱮ ᱚᱞ ᱚᱞ ᱛᱮ ᱜᱳᱲᱟ ᱦᱟᱹᱵᱤᱡ ᱞᱮ ᱚᱞᱟ ᱤᱱᱟᱹ ᱯᱚᱨᱮ ᱥᱟᱠᱨᱟᱛ ᱯᱟᱨᱟᱵᱽ ᱨᱮᱦᱚᱸ ᱯᱤᱴᱷᱟᱹ ᱞᱟᱴᱷᱟᱭᱟᱞᱮ ᱟᱨ ᱦᱟᱺᱰᱤ ᱠᱚᱞᱮ ᱪᱚᱰᱚᱨᱟ ᱟᱨ ᱵᱟᱦᱟ ᱯᱚᱨᱚᱵᱽ ᱨᱮᱦᱚᱸ ᱵᱚᱸᱜᱟᱼᱵᱳᱨᱳᱭ ᱜᱮᱭᱟᱞᱮ ᱚᱲᱟᱜ ᱨᱮᱦᱚᱸᱞᱮ ᱵᱚᱸᱜᱟᱭᱟ ᱱᱟᱛᱮ ᱱᱟᱣᱟ ᱯᱷᱚᱞ ᱠᱚᱞᱮ ᱵᱚᱸᱜᱟᱭᱟ ᱤᱱᱟᱹ ᱯᱚᱨᱮ ᱜᱮᱞᱮ ᱡᱚᱢᱟ ᱟᱨ ᱡᱟᱦᱮᱨ ᱠᱚᱨᱮ ᱦᱚᱠᱚ ᱵᱚᱸᱜᱟᱭ ᱜᱮᱭᱟ ᱤᱱᱟᱹ ᱯᱚᱨᱮ ᱜᱳᱢᱦᱟ ᱯᱟᱨᱟᱵᱽ ᱨᱮᱦᱚᱸ ᱯᱤᱴᱷᱟᱹ ᱞᱟᱴᱷᱟᱭᱟᱞᱮ ᱞᱮᱴᱚ ᱠᱚᱞᱮ ᱵᱮᱱᱟᱣᱟ ᱦᱟᱺᱰᱤ ᱠᱚᱦᱚᱸ ᱞᱮ ᱪᱚᱰᱚᱨ ᱜᱮᱭᱟ ᱟᱨ ᱫᱟᱠᱟ ᱩᱛᱩ ᱡᱤᱞ ᱩᱛᱩ ᱠᱚ ᱤᱥᱤᱱ ᱜᱮᱭᱟᱞᱮ